ᱱᱚᱶᱟ ᱴᱚᱴᱷᱟᱨᱮ ᱦᱟᱢᱮᱥᱟ ᱠᱚ ᱧᱮᱞᱚᱜᱼᱟ ᱱᱚᱝᱠᱟᱱ ᱪᱮᱬᱮ ᱫᱚ ᱢᱤᱨᱩ ᱪᱮᱬᱮ ᱠᱩᱭᱞᱤ ᱪᱮᱬᱮ ᱱᱩᱠᱩ ᱫᱚ ᱟᱹᱰᱤ ᱟᱸᱴ ᱤᱧ ᱠᱩᱥᱤ ᱟᱠᱚᱣᱟ ᱪᱮᱫᱟᱜ ᱥᱮ ᱢᱤᱨᱩ ᱪᱮᱬᱮ ᱫᱚ ᱟᱹᱰᱤ ᱜᱟᱱ ᱦᱚᱲ ᱟᱜ ᱨᱚᱲ ᱠᱚ ᱱᱚᱠᱚᱞ ᱫᱟᱲᱮᱭᱟᱜᱼᱟ ᱟᱨ ᱠᱩᱭᱞᱤ ᱪᱮᱬᱮ ᱫᱚ ᱟᱹᱰᱤ ᱢᱚᱸᱡ ᱠᱚ ᱨᱟᱜᱼᱟ ᱟᱨᱮᱢ ᱵᱮᱥᱟᱣ ᱞᱮᱠᱷᱟᱱ ᱟᱨᱚ ᱜᱮᱭ ᱨᱟᱜᱼᱟ